ᱦᱮᱸ ᱦᱮᱞᱳ ᱦᱮᱸ ᱦᱮᱸ ᱦᱮᱸ

ᱟᱞᱮ ᱱᱚᱣᱟ ᱪᱮᱢᱵᱟᱮᱨ ᱨᱮᱫᱚ ᱢᱟᱱᱮ ᱳᱯᱟᱨᱮᱥᱚᱱ ᱵᱮᱵᱚᱥᱛᱷᱟ ᱫᱚ ᱢᱮᱱᱟᱜ ᱜᱮᱭᱟ ᱛᱚᱵᱮ ᱦᱚᱲ ᱦᱚᱸᱠᱚ ᱠᱚᱢ ᱜᱮᱭᱟ ᱱᱩᱠᱩ ᱰᱟᱠᱛᱟᱨ ᱠᱩ ᱛᱚᱵᱮ ᱱᱚᱰᱮ ᱠᱷᱚᱱ ᱵᱟᱨᱦᱮ ᱤᱫᱤᱜᱮ ᱴᱷᱤᱠᱟ ᱤᱧ ᱞᱟᱹᱭᱟ ᱠᱟᱨᱚᱱ ᱥᱮᱨᱚᱠᱚᱢ ᱡᱚᱱᱛᱨᱚ ᱯᱟᱹᱛᱤ ᱠᱚ ᱵᱟᱹᱱᱩᱜᱼᱟ ᱠᱚᱢ ᱜᱮᱛᱟ ᱞᱮᱭᱟ ᱟᱫᱚ ᱡᱩᱫᱤ ᱟᱹᱰᱤ ᱟᱴ ᱮᱢᱟᱨᱡᱮᱱᱥᱤ ᱢᱮᱱᱟᱜ ᱠᱷᱟᱱ ᱫᱚ ᱛᱟᱦᱚᱞᱮ ᱵᱟᱨᱦᱮ ᱜᱮ ᱤᱫᱤᱜᱮ ᱴᱷᱤᱠᱤᱧ ᱵᱩᱡᱷᱟᱹᱣᱟ ᱤᱧ ᱢᱚᱱᱮᱭᱮᱫᱟ ᱟᱨ ᱡᱩᱫᱤ ᱨᱟᱱ ᱨᱮᱦᱮᱫᱛᱮ ᱡᱩᱫᱤ ᱢᱚᱱᱮᱭᱟ ᱡᱮ ᱤᱧ ᱡᱚᱢ ᱦᱟᱛᱟᱲ ᱚᱪᱚᱭᱮᱭᱟ ᱛᱷᱚᱲᱟ ᱫᱟᱵᱟᱣ ᱛᱟᱦᱮᱱᱟ ᱛᱟᱦᱚᱞᱮ ᱠᱷᱟᱱ ᱫᱚ ᱱᱚᱰᱮ ᱜᱮ ᱦᱩᱭᱩᱜᱼᱟ ᱟᱫᱚ ᱪᱮᱫ ᱮᱢ ᱜᱚᱴᱟᱭᱮᱢ ᱢᱚᱱᱮᱭᱮᱫᱟ

ᱦᱮᱸ ᱛᱷᱚᱲᱟ ᱫᱤᱱ ᱫᱚ ᱛᱟᱸᱦᱮᱞᱮᱱ ᱠᱷᱟᱡ ᱫᱚᱭᱮ ᱴᱷᱤᱠ ᱠᱚᱜ ᱜᱮᱭᱟ ᱛᱚᱵᱮ ᱱᱚᱜᱚᱭ ᱧᱮᱞᱚᱜᱚᱜ ᱠᱟᱱᱟ ᱵᱚᱞᱮ ᱥᱟᱥᱛᱷᱚᱥᱟᱛᱷ ᱠᱟᱨᱰ ᱛᱟᱸᱦᱮ ᱞᱮᱱ ᱠᱷᱟᱱ ᱫᱚ ᱟᱹᱰᱤ ᱵᱷᱟᱜᱤ ᱦᱩᱭ ᱠᱚᱜᱼᱟᱱ ᱱᱚᱣᱟ ᱠᱚᱴᱮᱫᱚ ᱠᱚᱢ ᱠᱷᱚᱨᱪᱟ ᱛᱮᱜᱮ ᱱᱚᱜᱚᱭ ᱳᱯᱟᱨᱮᱥᱚᱱ ᱠᱚᱦᱚᱸᱥᱮ ᱨᱟᱱ ᱠᱚᱦᱚᱸ ᱫᱟᱢᱤ ᱫᱟᱢᱤ ᱨᱟᱱ ᱠᱚᱦᱚᱸ ᱱᱚᱣᱟ ᱛᱮ ᱱᱚᱣᱟ ᱴᱟ ᱱᱚᱣᱟ ᱥᱟᱥᱛᱷᱳᱥᱟᱛᱷ ᱠᱟᱨᱰ ᱛᱮᱜᱮ ᱢᱟᱱᱮ ᱠᱚᱢᱚᱜᱚᱜ ᱢᱟᱱᱮ ᱠᱷᱚᱨᱚᱪ ᱫᱚ ᱠᱚᱢᱚᱜᱚᱜᱼᱟ ᱛᱚᱵᱮ ᱠᱷᱟᱱ ᱫᱚᱦᱚᱭᱮᱢ ᱞᱟᱹᱭᱮᱫ ᱠᱷᱟᱱ ᱛᱟᱦᱚᱞᱮ ᱫᱚᱦᱚ ᱜᱟᱱᱚᱜ ᱜᱮᱭᱟ ᱨᱟᱱ ᱡᱚᱢ ᱛᱮᱜᱮ ᱟᱫᱚ ᱪᱤᱱᱛᱟᱹ ᱵᱷᱟᱵᱱᱟᱭ ᱢᱮ ᱢᱟᱱᱮ ᱟᱢ ᱢᱚᱛᱚᱡ ᱫᱚ ᱵᱟᱹᱱᱩᱜ ᱢᱮᱭᱟ ᱯᱚᱨᱚᱵᱟᱨ ᱨᱮᱫᱚ ᱟᱨᱦᱚᱸ ᱮᱴᱟᱜ ᱠᱩᱡ ᱠᱩᱞᱤ ᱞᱮᱠᱩᱢᱮ ᱡᱮ ᱪᱮᱫ ᱠᱚ ᱢᱚᱱᱮ ᱭᱮᱫᱟ ᱟᱢ ᱢᱟᱱᱮ ᱟᱢᱟᱜ ᱜᱷᱟᱨᱚᱡᱽ ᱨᱮᱱ ᱛᱟᱦᱚᱞᱮ ᱠᱷᱟᱱ ᱫᱚ ᱵᱷᱟᱹᱜᱤᱜᱼᱟ ᱟᱢᱟᱜ ᱢᱚᱛᱚᱡ ᱨᱮᱭᱟᱜ ᱪᱤᱱᱛᱟᱹ ᱵᱷᱟᱵᱱᱟ ᱫᱚ ᱵᱟᱝ ᱠᱟᱱᱟ ᱡᱚᱛᱚ ᱯᱚᱨᱤᱵᱟᱨ ᱨᱮᱭᱟᱜ ᱪᱤᱱᱛᱟᱹ ᱵᱷᱟᱵᱱᱟ ᱠᱟᱱᱟ ᱛᱟᱦᱚᱞᱮ ᱠᱷᱟᱱ ᱫᱚ ᱡᱚᱛᱚ ᱦᱚᱲ ᱢᱤᱞᱟᱹᱣ ᱠᱟᱛᱮ ᱜᱟᱞᱢᱟᱨᱟᱣ ᱨᱮᱯᱮ ᱛᱟᱯᱚᱨᱮ ᱟᱫᱚ ᱥᱮ ᱨᱚᱠᱚᱢ ᱵᱚᱞᱮ ᱵᱮᱵᱚᱥᱛᱟ ᱦᱩᱭᱩᱜᱼᱟ ᱴᱷᱤᱠ ᱜᱮᱭᱟ ᱚᱥᱩᱵᱤᱛᱟ ᱫᱚ ᱵᱟᱹᱱᱩᱜᱼᱟ ᱱᱚᱰᱮ ᱜᱮ ᱛᱟᱦᱚᱞᱮ ᱛᱟᱸᱦᱮᱱᱟ ᱛᱚᱵᱮ ᱠᱩᱨᱩᱢᱩᱴᱩᱭ ᱯᱮ ᱡᱮ ᱮᱢᱟᱨᱡᱮᱱᱥᱤ ᱦᱚᱲ ᱠᱟᱱᱟᱭ ᱛᱳ ᱢᱟᱱᱮ ᱥᱮᱨᱚᱠᱚᱢ ᱵᱷᱟᱵᱮ ᱳᱯᱟᱨᱮᱥᱚᱱ ᱨᱮᱭᱟᱜ ᱫᱚᱨᱠᱟᱨ ᱦᱚᱸ ᱢᱮᱱᱟᱜᱼᱟ ᱛᱟᱦᱚᱞᱮ ᱠᱷᱟᱱ ᱫᱚ ᱛᱤᱱᱟᱹᱜ ᱟᱯᱮ ᱯᱮ ᱠᱩᱨᱩᱢᱩᱴᱩᱭᱟ ᱤᱱᱟᱹᱜ ᱜᱮ ᱟᱞᱮ ᱦᱚᱸ ᱟᱞᱮ ᱦᱚᱸ ᱠᱩᱨᱩᱢᱩᱴᱩ ᱨᱮᱭᱟᱜ ᱞᱮ ᱪᱮᱥᱴᱟᱭᱟ ᱢᱟᱱᱮ ᱨᱟᱱ ᱨᱮᱸᱦᱮᱫᱢᱟ ᱪᱟᱞᱟᱜ ᱜᱮ ᱠᱤᱱᱛᱩ ᱦᱚᱲᱢᱚ ᱨᱮᱭᱟᱜ ᱱᱚᱣᱟ ᱪᱮᱫ ᱠᱚ ᱢᱮᱛᱟᱜ ᱠᱟᱱᱟ ᱢᱟᱭᱟᱝ ᱠᱚᱫᱚ ᱥᱟᱨᱟᱫᱤᱱ ᱜᱮ ᱪᱚᱞᱟ ᱪᱚᱞᱚᱜ ᱠᱟᱱᱟ ᱛᱚᱵᱮ ᱛᱤᱱ ᱥᱚᱢᱚᱭ ᱪᱮᱫ ᱦᱩᱭᱩᱜᱼᱟ ᱵᱟᱵᱚᱱ ᱵᱟᱰᱟᱭᱟ ᱛᱤᱱᱟᱹᱜ ᱛᱟᱲᱟ ᱛᱟᱲᱤ ᱩᱱᱤᱭᱟᱜ ᱵᱷᱟᱜᱤ ᱥᱮᱫ ᱪᱟᱞᱟᱜᱼᱟ ᱚᱱᱠᱟ ᱞᱮᱠᱟ ᱵᱮᱵᱚᱥᱛᱟ ᱞᱮᱠᱷᱟᱡ ᱟᱨ ᱵᱷᱟᱜᱤᱜᱼᱟ ᱟᱫᱚ ᱱᱚᱣᱟ ᱜᱮ ᱪᱤᱱᱛᱟᱹ ᱵᱷᱟᱵᱱᱟᱭᱯᱮ ᱦᱮᱸ ᱡᱮ ᱯᱮᱥᱮᱱᱴ ᱞᱮ ᱫᱚᱦᱚ ᱳᱴᱚᱠᱟᱫᱮᱭᱟ ᱱᱤᱭᱟᱹ ᱠᱚ ᱨᱟᱱ ᱡᱚᱢ ᱛᱮᱜᱮ ᱢᱚᱸᱡᱽᱜᱼᱟ ᱚᱱᱠᱟ ᱞᱮᱠᱟᱛᱚ ᱵᱟᱝ ᱦᱩᱭᱩᱜᱼᱟ ᱢᱟᱱᱮ ᱵᱷᱟᱜᱤ ᱥᱮᱫ ᱪᱟᱞᱟᱜ ᱨᱮᱭᱟᱜ ᱪᱤᱱᱛᱟᱹ ᱵᱷᱟᱵᱱᱟᱭᱯᱮ ᱵᱮᱥ ᱴᱷᱤᱠ ᱜᱮᱭᱟ ᱛᱟᱦᱚᱞᱮ ᱚᱥᱩᱵᱤᱫᱟ ᱫᱚ ᱵᱟᱹᱱᱩᱜᱼᱟ ᱱᱚᱰᱮ ᱛᱟᱸᱦᱮ ᱠᱷᱟᱡ ᱫᱚ ᱱᱮᱞ ᱱᱩᱠᱩ ᱱᱟᱨᱥ ᱠᱚᱦᱚᱸ ᱢᱮᱱᱟᱜ ᱠᱚᱜᱮᱭᱟ ᱟᱨ ᱱᱩᱠᱩ ᱱᱚᱰᱮ ᱫᱚ ᱟᱭᱟ ᱫᱚᱦᱚ ᱞᱮᱠᱚ ᱠᱷᱟᱡ ᱫᱚ ᱵᱷᱟᱜᱤᱜᱼᱟ ᱠᱟᱨᱚᱱ ᱱᱩᱭᱫᱚ ᱮᱢᱟᱨᱡᱮᱱᱥᱤ ᱦᱚᱲ ᱠᱟᱱᱟᱭ ᱛᱳ ᱚᱱᱟ ᱠᱷᱟᱹᱛᱤᱨ ᱛᱮ ᱟᱫᱚ ᱢᱤᱴᱮᱱ ᱱᱩᱭ ᱯᱟᱥᱮᱨᱮ ᱢᱤᱫ ᱦᱚᱲ ᱦᱚᱲ ᱫᱚᱨᱠᱟᱨᱟ ᱧᱮᱞ ᱵᱟᱲᱟ ᱞᱟᱹᱜᱤᱫ ᱟᱫᱚ ᱚᱱᱟ ᱫᱚ ᱟᱯᱮᱜᱮ ᱵᱮᱵᱚᱥᱛᱟ ᱦᱩᱭᱩᱜ ᱛᱟᱯᱮᱭᱟ ᱠᱟᱨᱚᱱ ᱱᱚᱣᱟ ᱫᱚ ᱥᱚᱨᱠᱟᱨᱤ ᱦᱟᱥᱯᱟᱛᱟᱞ ᱠᱟᱱᱟ ᱛᱳ ᱡᱮ ᱥᱮᱨᱚᱠᱚᱢ ᱫᱚ ᱵᱟᱠᱩ ᱛᱟᱸᱦᱮᱱᱟ ᱟᱭᱟ ᱠᱚᱫᱚ ᱛᱚᱵᱮ ᱰᱟᱠᱛᱟᱨ ᱠᱚᱫᱚ ᱛᱮ ᱛᱟᱸᱦᱮᱱ ᱠᱟᱱ ᱜᱮᱭᱟ ᱰᱟᱠᱛᱟᱨ ᱦᱚᱸ ᱱᱟᱨᱥ ᱦᱚᱸ ᱡᱚᱠᱷᱚᱱ ᱜᱮᱯᱮ ᱠᱷᱚᱡ ᱠᱚᱣᱟ ᱛᱚᱠᱷᱚᱱᱜᱮ ᱢᱟᱱᱮ ᱠᱚ ᱧᱟᱢᱚᱜ ᱠᱟᱱᱜᱮᱭᱟ ᱥᱮ ᱞᱮ ᱛᱟᱸᱦᱮᱱ ᱠᱟᱱ ᱜᱮᱭᱟ ᱡᱮ ᱡᱮᱢᱚᱱ ᱰᱤᱣᱴᱤ ᱛᱟᱞᱮ ᱛᱳ ᱚᱱᱠᱟ ᱵᱷᱟᱵᱮ ᱜᱮᱞᱮ ᱦᱤᱡᱩᱜ ᱠᱟᱱᱟ ᱟᱫᱚ ᱛᱟᱦᱚᱞᱮ ᱥᱮ ᱨᱚᱠᱚᱢ ᱵᱷᱟᱵᱮ ᱢᱟ ᱪᱤᱱᱛᱟᱹ ᱵᱷᱟᱵᱱᱟᱭᱯᱮ ᱦᱮᱸᱢᱟ ᱵᱮᱥ ᱴᱷᱤᱠ ᱜᱮᱭᱟ ᱛᱟᱦᱟᱞᱮ ᱛᱟᱦᱟᱞᱮ ᱴᱨᱟᱱᱯᱷᱟᱨ ᱥᱟᱨᱴᱤᱯᱤᱠᱮᱴᱫᱚ ᱫᱚᱨᱠᱟᱨ ᱜᱮᱭᱟ ᱛᱟᱦᱟᱞᱮ ᱴᱨᱟᱱᱯᱷᱟᱨ ᱤᱧ ᱚᱞ ᱮᱫᱟ ᱛᱟᱦᱚᱞᱮ ᱵᱚᱨᱫᱷᱚᱢᱟᱱ ᱚᱱᱟ ᱢᱚᱭᱫᱚ ᱟᱹᱰᱤ ᱵᱷᱟᱜᱤ ᱜᱮᱭᱟ ᱥᱮ ᱢᱮᱰᱤᱠᱮᱞ ᱦᱚᱸ ᱟᱹᱰᱤ ᱵᱷᱟᱜᱤ ᱜᱮᱭᱟ ᱡᱟᱦᱟᱴᱟᱜ ᱨᱮᱜᱮ ᱯᱮ ᱠᱩᱥᱤᱜ ᱠᱷᱟᱱ ᱤᱧ ᱫᱚ ᱢᱮᱰᱤᱠᱮᱞ ᱜᱮᱧ ᱚᱞᱮᱫᱟ ᱛᱟᱦᱚᱞᱮ ᱚᱰᱮᱸ ᱜᱮ ᱴᱨᱟᱱᱥᱯᱷᱟᱨ ᱞᱟᱹᱜᱤᱫ ᱫᱩᱧ ᱪᱮᱥᱴᱟ ᱭᱮᱫᱟ ᱚᱰᱮᱫᱚ ᱥᱟᱱᱟᱢ ᱨᱚᱠᱚᱢᱟᱜ ᱡᱚᱱᱴᱨᱚ ᱯᱟᱛᱤ ᱠᱚ ᱢᱮᱱᱟᱜᱼᱟ ᱟᱨ ᱰᱟᱠᱛᱟᱨ ᱠᱩ ᱵᱤᱥᱤ ᱜᱮᱭᱟ ᱚᱱᱟ ᱠᱷᱟᱹᱛᱤᱨ ᱛᱮ ᱛᱟᱦᱚᱞᱮ ᱢᱟ ᱮᱰᱮᱠᱷᱟᱱ ᱴᱨᱟᱥᱯᱷᱟᱨᱤᱧ ᱚᱞᱮᱫ ᱠᱟᱱᱟ ᱛᱟᱦᱚᱞᱮ ᱤᱫᱤᱭᱮᱯᱮ ᱢᱟ ᱵᱮᱥ ᱜᱮᱭᱟ ᱛᱟᱦᱚᱞᱮ ᱢᱟ